ᱫᱩᱦᱟᱡᱟᱨ ᱩᱱᱤᱥ ᱨᱮ ᱮᱦᱚᱵ ᱞᱮᱱᱟ ᱠᱳᱵᱷᱤᱰ ᱢᱚᱦᱟᱢᱟᱨᱤ ᱱᱚᱣᱟ ᱟᱡᱟᱨ ᱫᱚ ᱮᱢᱚᱱᱜᱮ ᱢᱤᱫᱴᱮᱱ ᱟᱡᱟᱨ ᱛᱟᱦᱮᱸ ᱠᱟᱱᱟ ᱡᱟᱦᱟᱸ ᱢᱤᱫ ᱦᱚᱲ ᱴᱷᱮᱱ ᱠᱷᱚᱱ ᱟᱹᱰᱤ ᱦᱚᱲ ᱴᱷᱮᱱ ᱩᱪᱟᱹᱲᱚᱜ ᱠᱟᱱ ᱛᱟᱦᱮᱸᱱᱟ ᱚᱱᱟ ᱠᱷᱟᱹᱛᱤᱨ ᱥᱚᱨᱠᱟᱨ ᱠᱷᱚᱱ ᱩᱱᱤ ᱢᱤᱫᱴᱮᱱ ᱥᱤᱫᱽᱫᱷᱟᱱᱛᱚ ᱦᱟᱛᱟᱣ ᱟᱠᱟᱫ ᱛᱟᱦᱮᱸᱱᱟᱭ ᱡᱮ ᱡᱟᱛᱮ ᱱᱚᱣᱟ ᱟᱡᱟᱨ ᱡᱟᱛᱮ ᱢᱤᱫ ᱦᱚᱲ ᱴᱷᱮᱱ ᱠᱷᱚᱱ ᱵᱟᱨ ᱦᱚᱲ ᱴᱷᱮᱱ ᱵᱟᱝ ᱩᱪᱟᱹᱲᱚᱜᱼᱢᱟ ᱚᱱᱟ ᱠᱷᱟᱹᱛᱤᱨ ᱩᱱᱤ ᱫᱚᱨᱠᱟᱨ ᱫᱚ ᱡᱟᱦᱟᱸ ᱥᱤᱫᱽᱫᱷᱟᱱᱛᱚ ᱫᱚᱦᱚ ᱟᱠᱟᱫ ᱛᱟᱦᱮᱸᱱᱟᱭ ᱚᱱᱟ ᱠᱚᱫᱚ ᱦᱩᱭᱩᱜ ᱠᱟᱱᱟ ᱡᱮ ᱟᱢ ᱱᱤᱡᱮ ᱱᱤᱡᱮ ᱫᱩᱨᱚᱛᱛᱚ ᱱᱤᱡᱮᱨ ᱱᱤᱡᱮᱨ ᱢᱚᱫᱽᱫᱷᱮ ᱫᱩᱨᱚᱛᱛᱚ ᱵᱚᱱ ᱫᱚᱦᱚᱭᱢᱟ ᱮᱢᱱᱤ ᱠᱤ ᱡᱟᱦᱟᱸᱭᱟᱜ ᱡᱟᱜ ᱡᱚᱴᱮᱫ ᱵᱟᱝ ᱵᱚᱱ ᱡᱚᱢ ᱢᱟ ᱚᱱᱟ ᱥᱟᱶᱛᱮ ᱨᱚᱲ ᱜᱷᱟᱹᱲᱤᱡ ᱥᱮ ᱠᱷᱩᱜ ᱜᱷᱟᱹᱲᱤᱡ ᱢᱚᱪᱟ ᱵᱮᱫ ᱠᱟᱛᱮᱫ ᱮᱢᱚᱱ ᱠᱤ ᱡᱩᱫᱤ ᱥᱚᱨᱫᱤ ᱢᱟᱫᱟ ᱧᱟᱢ ᱟᱠᱟᱫ ᱢᱮᱭᱟ ᱟᱨ ᱞᱚᱜᱚᱱ ᱜᱮ ᱥᱟᱥᱛᱷᱚ ᱠᱮᱱᱫᱨᱚ ᱨᱮ ᱪᱟᱞᱟᱣ ᱠᱟᱛᱮᱫ ᱚᱱᱟ ᱵᱤᱥᱚᱭ ᱱᱤᱭᱮ ᱟᱞᱳᱪᱚᱱᱟᱭ ᱢᱮ ᱮᱢᱱ ᱠᱤ ᱨᱟᱱ ᱠᱚ ᱦᱟᱛᱟᱣ ᱨᱮᱭᱟᱜ ᱛᱟᱦᱮᱱ ᱠᱷᱟᱱ ᱥᱟᱥᱛᱷᱚ ᱠᱮᱱᱫᱨᱚ ᱠᱷᱚᱱ ᱜᱮ ᱦᱟᱛᱟᱣ ᱟᱹᱜᱩᱭ ᱢᱮ ᱱᱚᱣᱟ ᱠᱳᱵᱷᱤᱰ ᱢᱚᱦᱟᱢᱟᱨᱤ ᱨᱮᱱᱟᱜ ᱨᱟᱱ ᱫᱚ ᱯᱨᱟᱭᱵᱷᱮᱴ ᱠᱷᱚᱱ ᱵᱟᱝ ᱟᱹᱜᱩ ᱠᱟᱛᱮᱫ ᱥᱚᱨᱠᱟᱨᱤ ᱠᱷᱚᱱ ᱟᱹᱜᱩ ᱞᱮᱠᱷᱟᱱ ᱜᱮ ᱟᱹᱰᱤ ᱵᱷᱟᱹᱜᱤ ᱪᱮᱫᱟᱜ ᱥᱮ ᱥᱚᱨᱠᱟᱨᱤ ᱫᱚ ᱵᱤᱱᱟᱹ ᱯᱚᱭᱥᱟ ᱛᱮ ᱨᱟᱱ ᱧᱟᱢᱚᱜᱼᱟ ᱮᱢᱚᱱ ᱠᱤ ᱚᱱᱟ ᱨᱟᱱ ᱫᱚ ᱟᱹᱰᱤ ᱵᱮᱥ ᱜᱮᱭ ᱠᱟᱹᱢᱤᱭᱟ ᱚᱱᱟ ᱠᱷᱟᱹᱛᱤᱨ ᱥᱚᱨᱠᱟᱨ ᱦᱚᱸ ᱢᱤᱫᱴᱮᱡ ᱟᱨᱫᱟᱥ ᱮ ᱫᱚᱦᱚ ᱟᱠᱟᱫ ᱛᱟᱦᱮᱸᱱᱟ ᱥᱟᱱᱟᱢ ᱦᱚᱲ ᱴᱷᱮᱱ ᱠᱳᱵᱷᱤᱰ ᱢᱚᱦᱟᱢᱟᱨᱤ ᱨᱮ ᱥᱟᱱᱟᱢ ᱠᱚᱜᱮ ᱵᱷᱮᱠᱥᱤᱱ ᱦᱟᱛᱟᱣ ᱚᱱᱟ ᱠᱷᱟᱹᱛᱤᱨ ᱡᱚᱛᱚ ᱦᱚᱲᱜᱮ ᱚᱱᱟ ᱵᱷᱮᱠᱥᱤᱱ ᱫᱚᱠᱚ ᱦᱟᱛᱟᱣ ᱞᱮᱫᱟ ᱚᱱᱟ ᱵᱷᱮᱠᱥᱤᱱ ᱦᱟᱛᱟᱣ ᱠᱟᱛᱮᱫ ᱜᱮ ᱱᱤᱛᱳᱜ ᱫᱚ ᱟᱭᱢᱟᱴᱟᱜ ᱥᱩᱫᱷᱟᱹᱨ ᱦᱮᱡ ᱟᱠᱟᱱᱟ ᱮᱢᱚᱱ ᱠᱤ ᱚᱱᱠᱟ ᱡᱟᱦᱟᱸ ᱯᱚᱨᱤᱥᱛᱷᱤᱛᱤ ᱪᱟᱞᱟᱣ ᱠᱟᱱᱟ ᱚᱱᱟ ᱯᱚᱨᱤᱥᱛᱷᱤᱛᱤ ᱢᱚᱫᱽᱫᱷᱮ ᱨᱮᱦᱚᱸ ᱠᱳᱱᱳ ᱚᱥᱩᱵᱤᱫᱷᱟ ᱫᱚ ᱵᱟᱝ ᱦᱩᱭ ᱞᱮᱱᱟ ᱚᱱᱟ ᱠᱷᱟᱹᱛᱤᱨ ᱛᱮ ᱤᱧ ᱦᱚᱸᱧ ᱢᱮᱱᱟ ᱡᱮ ᱡᱟᱦᱟᱸᱱᱟᱜ ᱥᱮ ᱨᱚᱠᱚᱢ ᱥᱩᱵᱤᱫᱷᱟ ᱚᱥᱩᱵᱤᱫᱷᱟ ᱦᱩᱭ ᱞᱮᱱᱠᱷᱟᱱ ᱟᱵᱚ ᱫᱷᱟᱨᱮ ᱯᱟᱥᱮ ᱡᱟᱦᱟᱸ ᱥᱟᱥᱛᱷᱚ ᱠᱮᱫᱽᱨᱚ ᱛᱟᱦᱮᱸᱱᱟ ᱚᱱᱟ ᱠᱚᱨᱮ ᱜᱮ ᱪᱟᱞᱟᱣ ᱠᱟᱛᱮᱫ ᱟᱥᱟ ᱫᱤᱫᱤᱢᱚᱱᱤ ᱠᱚ ᱥᱟᱶᱛᱮ ᱨᱚᱯᱚᱲ ᱜᱟᱞᱢᱟᱨᱟᱣ ᱠᱟᱛᱮᱫ ᱨᱟᱱ ᱵᱚᱱ ᱟᱹᱜᱩ ᱡᱚᱱᱚᱜᱼᱢᱟ